ᱤᱧᱫᱚ ᱵᱚᱸᱜᱟᱫᱚ ᱵᱟᱝᱤᱧ ᱵᱮᱱᱟᱣ ᱟᱠᱟᱫ ᱠᱚᱣᱟ ᱢᱮᱱᱠᱷᱟᱱ ᱚᱱᱟᱫᱚ ᱠᱚᱲᱟ ᱜᱤᱫᱟᱹᱨ ᱜᱮᱠᱚ ᱵᱚᱸᱜᱟ ᱫᱚᱠᱚ ᱵᱮᱱᱟᱣ ᱠᱚᱣᱟ ᱠᱩᱲᱤ ᱜᱤᱫᱟᱹᱨ ᱫᱚ ᱚᱲᱟᱜ ᱠᱚᱠᱚ ᱜᱮᱡ ᱜᱩᱨᱤᱡᱚᱜᱼᱟ ᱥᱮ ᱨᱟᱪᱟ ᱠᱚᱠᱚ ᱜᱩᱨᱤᱡᱟ ᱟᱨ ᱛᱩᱞᱥᱤ ᱰᱷᱤᱯᱠᱚ ᱥᱟᱯᱟ ᱥᱟᱹᱯᱤ ᱜᱩᱨᱤᱡ ᱵᱟᱲᱟ ᱠᱟᱛᱮ ᱠᱚᱲᱟ ᱜᱤᱫᱟᱹᱨ ᱜᱮᱠᱚ ᱜᱩᱨᱤᱡᱟ ᱟᱨ ᱵᱟᱦᱟ ᱯᱚᱨᱚᱵᱽ ᱠᱚᱨᱮ ᱡᱮᱢᱚᱱ ᱠᱚᱲᱟ ᱜᱤᱫᱟᱹᱨᱜᱮ ᱥᱮ ᱵᱟᱵᱟᱦᱚᱲ ᱡᱟᱦᱮᱨ ᱨᱮ ᱥᱮᱱ ᱠᱟᱛᱮ ᱡᱟᱦᱮᱨ ᱥᱟᱹᱲᱤᱢᱠᱚ ᱫᱟᱵᱽᱼᱟ ᱟᱨ ᱚᱱᱠᱟᱜᱮ ᱚᱲᱟᱜ ᱠᱚᱨᱮᱱᱟᱜ ᱦᱚᱸ ᱵᱚᱸᱜᱟ ᱵᱩᱨᱩ ᱫᱚ ᱠᱚᱲᱟ ᱜᱤᱫᱟᱹᱨ ᱜᱮᱠᱚ ᱥᱮ ᱵᱟᱵᱟᱦᱚᱲ ᱜᱮᱠᱚ ᱵᱚᱸᱜᱟ ᱵᱩᱨᱩᱭᱟ ᱠᱩᱲᱤ ᱜᱤᱫᱟᱹᱨᱫᱚ ᱟᱞᱮᱫᱚ ᱚᱱᱟ ᱠᱚᱫᱚ ᱵᱚᱸᱜᱟᱫᱚ ᱵᱟᱝᱞᱮ ᱫᱟᱲᱮᱭᱟᱜᱼᱟ ᱪᱮᱫᱟᱜ ᱥᱮ ᱵᱟᱵᱟᱦᱚᱲ ᱛᱟᱦᱮᱱ ᱛᱮᱫᱚ ᱚᱱᱟᱫᱚ ᱜᱚᱜᱚ ᱦᱚᱲᱟᱜ ᱠᱟᱹᱢᱤᱫᱚ ᱵᱟᱝ ᱠᱟᱱᱟ ᱵᱚᱸᱜᱟ ᱵᱩᱨᱩᱫᱚ ᱮᱠᱢᱟᱛᱨᱚ ᱟᱵᱚ ᱱᱚᱣᱟ ᱥᱟᱱᱛᱟᱲ ᱥᱚᱢᱟᱡᱽ ᱨᱮᱫᱚ ᱵᱟᱵᱟᱦᱚᱲ ᱜᱮᱠᱚ ᱠᱚᱨᱟᱣ ᱫᱟᱲᱮᱭᱟᱜᱼᱟ ᱚᱱᱟ ᱞᱮᱠᱟᱛᱮ ᱤᱧᱫᱚ ᱵᱚᱸᱜᱟᱫᱚ ᱵᱟᱧ ᱵᱚᱸᱜᱟ ᱟᱠᱟᱫᱟ ᱥᱮ ᱵᱚᱸᱜᱟᱦᱚᱸ ᱠᱚᱲᱟ ᱜᱤᱫᱟᱹᱨ ᱜᱮᱠᱚ ᱵᱚᱸᱜᱟᱭᱟ ᱟᱨ ᱟᱵᱚ ᱱᱚᱣᱟ ᱥᱟᱱᱛᱟᱲ ᱥᱚᱢᱟᱡᱽ ᱨᱮᱫᱚ ᱵᱚᱸᱜᱟ ᱵᱩᱨᱩ ᱢᱮᱱᱛᱮᱫᱚ ᱡᱚᱛᱚ ᱜᱮᱵᱚᱱ ᱚᱱᱮᱠ ᱞᱮᱠᱟᱱ ᱵᱚᱸᱜᱟ ᱵᱩᱨᱩ ᱢᱮᱱᱟᱜᱼᱟ ᱡᱟᱦᱟᱸ ᱞᱮᱠᱟ ᱦᱩᱭᱩᱜ ᱠᱟᱱᱟ ᱥᱚᱦᱚᱨᱟᱭᱨᱮ ᱥᱚᱦᱚᱨᱟᱭᱨᱮ ᱵᱷᱤᱛᱟᱹᱨ ᱨᱮᱵᱚᱱ ᱵᱚᱸᱜᱟᱭᱟ ᱟᱨ ᱵᱟᱦᱟ ᱨᱮᱦᱚᱸ ᱵᱷᱤᱛᱟᱹᱨ ᱨᱮᱠᱚ ᱵᱚᱸᱜᱟᱭᱟ ᱟᱞᱮ ᱱᱚᱣᱟ ᱥᱮᱱᱟᱜ ᱟᱞᱮ ᱨᱮᱱᱟᱜ ᱟᱞᱮᱥᱮᱱ ᱞᱮᱠᱟ ᱠᱟᱛᱷᱟ ᱚᱱᱟᱫᱚᱧ ᱞᱟᱭᱫᱟ ᱟᱫᱚ ᱚᱱᱮᱠ ᱚᱱᱮᱠ ᱴᱚᱴᱷᱟ ᱠᱚᱨᱮ ᱫᱚ ᱚᱠᱟᱞᱮᱠᱟ ᱠᱟᱱᱟ ᱚᱱᱟᱫᱚ ᱵᱹᱟᱧ ᱢᱮᱱᱪᱚ ᱫᱟᱲᱮᱜ ᱠᱟᱱᱟ ᱢᱮᱱᱠᱷᱟᱱ ᱟᱞᱮᱭᱟᱜ ᱫᱚ ᱚᱱᱠᱟ ᱠᱟᱱᱟ ᱢᱤᱫ ᱫᱚ ᱥᱚᱦᱚᱨᱟᱭ ᱨᱮᱞᱮ ᱵᱚᱸᱜᱟᱼᱟ ᱢᱤᱫ ᱫᱚ ᱵᱟᱦᱟ ᱨᱮᱞᱮ ᱵᱚᱸᱜᱟᱼᱟ ᱟᱨ ᱢᱤᱫ ᱫᱚ ᱯᱩᱥ ᱥᱟᱠᱨᱟᱛ ᱨᱮᱞᱮ ᱵᱚᱸᱜᱟᱼᱟ ᱟᱨᱚ ᱚᱱᱠᱟᱜᱮ ᱨᱚᱛᱷ ᱨᱮᱞᱮ ᱵᱚᱸᱜᱟᱼᱟ ᱟᱨ ᱨᱩᱦᱱᱤ ᱨᱮᱞᱮ ᱵᱚᱸᱜᱟᱼᱟ ᱵᱚᱸᱜᱟᱭᱟᱞᱮ ᱚᱱᱠᱟᱜᱮ ᱚᱱᱮᱠ ᱚᱱᱮᱠ ᱥᱚᱢᱚᱭ ᱜᱮᱞᱮ ᱵᱚᱸᱜᱟᱭᱟᱞᱮ ᱢᱟᱱᱮ ᱪᱮᱫᱼᱤᱧ ᱢᱮᱱᱟ ᱚᱱᱟ ᱠᱚᱫᱚ ᱵᱚᱸᱜᱟᱜᱮ ᱞᱟᱹᱠᱛᱤ ᱠᱟᱱᱟ ᱪᱮᱫᱟᱜ ᱥᱮ ᱟᱵᱚᱫᱚ ᱥᱮᱫᱟᱭ ᱦᱟᱲᱟᱢ ᱦᱟᱯᱲᱟᱢ ᱠᱷᱚᱱ ᱚᱱᱟᱫᱚ ᱦᱮᱡ ᱟᱹᱜᱩ ᱟᱠᱟᱱᱟ ᱚᱱᱟ ᱞᱮᱠᱟᱛᱮ ᱡᱟᱦᱟᱸᱭᱠᱚ ᱵᱟᱹᱱᱩᱜ ᱠᱚᱣᱟ ᱩᱱᱠᱚ ᱵᱟᱠᱷᱨᱟᱛᱮ ᱚᱱᱟᱫᱚ ᱠᱚ ᱵᱚᱸᱜᱟᱭᱟ ᱥᱮᱵᱚᱱ ᱵᱚᱸᱜᱟ ᱟᱠᱚᱣᱟ ᱟᱨ ᱵᱟᱝ ᱵᱚᱸᱜᱟ ᱞᱮᱠᱷᱟᱱ ᱫᱚ ᱚᱱᱟᱫᱚ ᱵᱟᱝ ᱡᱩᱛᱩᱼᱟ ᱱᱤᱡᱮᱦᱚᱸ ᱵᱷᱟᱹᱞᱤ ᱵᱟᱝ ᱵᱩᱡᱩᱼᱟ ᱚᱱᱟ ᱞᱮᱠᱟᱛᱮ ᱚᱱᱟ ᱵᱟᱠᱷᱨᱟᱛᱮ ᱚᱱᱟ ᱯᱚᱨᱚᱵᱽ ᱠᱚᱨᱮᱜᱮ ᱩᱱᱠᱩ ᱧᱩᱛᱩᱢᱛᱮ ᱵᱚᱸᱜᱟᱭᱟᱞᱮ ᱟᱨ ᱱᱚᱣᱟ ᱫᱚ ᱥᱟᱨᱟᱫᱤᱱ ᱜᱮ ᱛᱟᱦᱮᱱᱟ ᱱᱚᱝᱠᱟ ᱞᱮᱠᱟ ᱛᱮᱜᱮ ᱩᱱᱠᱩ ᱦᱚᱸ ᱵᱷᱟᱜᱤᱠᱚ ᱛᱟᱦᱮᱱᱟ ᱡᱟᱦᱟᱸᱭ ᱠᱚ ᱵᱟᱹᱲᱛᱤ ᱢᱟᱱᱮ ᱚᱲᱟᱜ ᱠᱷᱚᱱᱠᱚ ᱵᱟᱝᱠᱚ ᱛᱟᱦᱮᱱᱟ ᱠᱚ ᱩᱱᱠᱚ ᱵᱟᱠᱷᱨᱟᱛᱮ ᱵᱚᱸᱜᱟᱫᱚ ᱞᱟᱹᱠᱛᱤ ᱠᱟᱱ ᱜᱮᱭᱟ ᱥᱮ ᱞᱟᱹᱠᱛᱤ ᱜᱮᱭᱟ ᱟᱨ ᱤᱧ ᱟᱥᱚᱼᱟ ᱡᱮ ᱵᱚᱸᱜᱟ ᱫᱚ ᱢᱟᱱᱟᱣ ᱨᱮᱱᱟᱜ ᱠᱟᱱ ᱜᱮᱭᱟ ᱚᱱᱟᱫᱚ ᱢᱤᱫᱴᱤᱡ ᱫᱷᱚᱨᱚᱢ ᱨᱮᱱᱟᱜ ᱠᱟᱹᱢᱤ ᱠᱟᱱᱟ ᱚᱱᱟ ᱞᱮᱠᱟᱛᱮ ᱡᱚᱛᱚ ᱠᱚ ᱵᱚᱸᱜᱟᱫᱚ ᱵᱚᱱ ᱢᱟᱱᱟᱣ ᱠᱚ ᱜᱮᱭᱟ